ᱟᱢᱛᱮ ᱟᱢᱟᱜ ᱚᱞ ᱱᱟᱯᱟᱭᱮᱢ ᱚᱞ ᱞᱮᱠᱷᱟᱱ ᱮᱴᱟᱜ ᱚᱱᱚᱞᱤᱭᱟᱹ ᱠᱚ ᱟᱢᱟᱜ ᱯᱚᱛᱚᱵ ᱵᱟᱝᱠᱷᱟᱱ ᱟᱢᱟᱜ ᱠᱟᱹᱦᱱᱤ ᱠᱚ ᱟᱸᱡᱚᱢ ᱞᱮᱠᱷᱟᱱ ᱩᱱᱠᱩ ᱠᱷᱚᱱ ᱥᱚᱨᱮᱥᱟᱱ ᱩᱱᱠᱩ ᱚᱱᱚᱞᱤᱭᱟᱹ ᱟᱢ ᱠᱚ ᱥᱟᱨᱦᱟᱣ ᱢᱮᱭᱟ ᱥᱟᱨᱦᱟᱣ ᱞᱮᱱᱠᱷᱟᱱ ᱠᱚ ᱟᱢᱟᱜ ᱫᱤᱥᱚᱢ ᱨᱮ ᱟᱹᱰᱤᱜᱟᱱ ᱜᱩᱱᱢᱟᱱ ᱦᱩᱭᱩᱜᱼᱟ ᱚᱱᱟ ᱠᱷᱟᱹᱛᱤᱨ ᱚᱱᱚᱞᱤᱭᱟᱹ ᱠᱚᱣᱟᱜ ᱠᱟᱛᱷᱟ ᱠᱷᱚᱱ ᱜᱚᱲᱦᱚᱱ ᱧᱚᱜ ᱠᱟᱛᱮᱫ ᱡᱮ ᱚᱞ ᱞᱮᱠᱷᱟᱱ ᱫᱚ ᱚᱞ ᱠᱚ ᱥᱚᱦᱚᱡᱽ ᱢᱮᱱᱛᱮ ᱠᱚ ᱵᱷᱟᱹᱵᱤᱭᱟ ᱚᱞᱨᱮ ᱪᱤᱱᱛᱟᱹ ᱫᱷᱟᱨᱟ ᱠᱟᱛᱮᱫ ᱚᱞ ᱞᱮᱠᱷᱟᱱ ᱚᱱᱚᱞᱤᱭᱟᱹ ᱠᱷᱚᱱ ᱥᱚᱨᱮᱥ ᱜᱮ ᱵᱷᱮᱜᱟᱨ ᱜᱮ ᱚᱞᱚᱜᱼᱟ ᱟᱨ ᱩᱱᱠᱩᱣᱟᱜ ᱩᱫᱽᱜᱟᱹᱜ ᱡᱟᱦᱟᱸ ᱛᱟᱠᱚ ᱟᱠᱚᱣᱟᱜ ᱢᱚᱱ ᱛᱟᱠᱚ ᱩᱱᱤᱭᱟᱜ ᱚᱞ ᱫᱚ ᱟᱹᱰᱤ ᱱᱟᱯᱟᱭᱟ ᱟᱹᱰᱤ ᱥᱚᱨᱮᱥᱟ ᱚᱱᱟ ᱠᱷᱟᱹᱛᱤᱨ ᱚᱱᱚᱞᱤᱭᱟᱹ ᱠᱚ ᱡᱮᱠᱚ ᱥᱟᱨᱦᱟᱣ ᱢᱮᱭᱟ ᱟᱨ ᱚᱞ ᱛᱟᱢ ᱠᱚ ᱠᱩᱥᱤᱭᱟᱜᱼᱟ ᱚᱱᱟ ᱚᱱᱚᱞᱤᱭᱟᱹ ᱫᱚ ᱦᱩᱭᱩᱜ ᱠᱟᱱᱟ ᱢᱟᱱᱚᱣᱟ ᱠᱚᱣᱟᱜ ᱢᱤᱫᱴᱟᱜ ᱱᱟᱯᱟᱭ ᱚᱞ ᱤᱭᱟᱹ ᱠᱟᱱᱟ ᱚᱱᱟ ᱠᱷᱟᱹᱛᱤᱨ